ᱱᱚᱣᱟ ᱵᱮᱝᱠ ᱠᱷᱚᱡ ᱯᱚᱭᱥᱟᱧ ᱧᱟᱢ ᱠᱟᱫ ᱠᱷᱟ ᱛᱤᱨ ᱟ ᱰᱤ ᱥᱩᱵᱤᱫᱷᱟ ᱦᱩᱭ ᱠᱟᱱ ᱛᱤᱧᱟ ᱪᱮᱫᱟᱜ ᱥᱮ ᱡᱚᱠᱷᱚᱱ ᱤᱥᱠᱩᱞ ᱨᱮ ᱵᱷᱚᱨᱛᱤ ᱞᱟᱹᱜᱤᱫ ᱛᱮ ᱯᱚᱭᱥᱟ ᱵᱟᱝ ᱛᱟᱦᱮᱸ ᱠᱟᱱ ᱛᱤᱧᱟᱹ ᱛᱚᱠᱷᱚᱱ ᱱᱚᱶᱟ ᱵᱮᱱᱠ ᱠᱷᱚᱡ ᱜᱮ ᱯᱚᱭᱥᱟ ᱩᱰᱩᱠ ᱠᱟᱛᱮ ᱤᱥᱠᱩᱞ ᱨᱮᱧ ᱵᱷᱚᱨᱛᱤᱭᱱᱟ ᱥᱮ ᱚᱞᱚᱜ ᱯᱟᱲᱦᱟᱣ ᱤᱧ ᱫᱟᱲᱮᱣᱟᱫᱟ ᱟᱨ ᱚᱲᱟᱜ ᱨᱮ ᱡᱚᱠᱷᱚᱱ ᱨᱩᱣᱟᱹ ᱦᱟᱥᱩ ᱜᱷᱟ ᱲᱤᱡ ᱡᱚᱠᱷᱚᱱ ᱯᱚᱭᱥᱟ ᱵᱟᱝ ᱛᱟᱦᱮᱸ ᱠᱟᱱᱟ ᱛᱚᱠᱷᱚᱱ ᱱᱚᱣᱟ ᱵᱮᱝᱠ ᱠᱷᱚᱡ ᱜᱮ ᱯᱚᱭᱥᱟᱧ ᱚᱰᱚᱠ ᱠᱟᱛᱮ ᱨᱩᱣᱟᱹ ᱦᱟᱥᱩᱨᱮᱧ ᱢᱚᱡᱽ ᱠᱟᱱᱟ ᱚᱱᱟ ᱥᱟᱶᱛᱮ ᱟᱞᱮ ᱟᱛᱳᱨᱮ ᱡᱟᱦᱟᱸ ᱛᱤᱱᱟᱹᱜ ᱨᱮᱸᱜᱮᱡ ᱱᱟᱪᱟᱨ ᱦᱚᱲ ᱠᱚ ᱦᱮᱱᱟᱜ ᱠᱚᱣᱟ ᱩᱱᱠᱩ ᱦᱚᱸ ᱱᱚᱣᱟ ᱵᱮᱱᱠ ᱠᱷᱚᱱ ᱟᱨ ᱵᱮᱱᱠ ᱠᱷᱚᱱ ᱯᱚᱭᱥᱟ ᱠᱚ ᱧᱟᱢ ᱠᱟᱫᱟ ᱚᱱᱟ ᱠᱷᱟᱹᱛᱤᱨ ᱟᱹᱰᱤ ᱵᱷᱟᱜᱮ ᱦᱩᱭ ᱠᱟᱱ ᱛᱟᱠᱚᱣᱟ ᱪᱮᱫᱟᱜ ᱥᱮ ᱜᱤᱫᱽᱨᱟᱹ ᱚᱞᱚᱜ ᱯᱟᱲᱦᱟᱣ ᱞᱟᱹᱜᱤᱫ ᱛᱮ ᱱᱩᱠᱩᱴᱷᱮᱱ ᱫᱚ ᱯᱚᱭᱥᱟ ᱵᱟᱝ ᱛᱟᱦᱮᱸ ᱠᱟᱱᱟ ᱚᱱᱟᱛᱮ ᱵᱮᱝᱠ ᱠᱷᱚᱱ ᱯᱚᱭᱥᱟ ᱟ ᱜᱩ ᱠᱟᱛᱮ ᱜᱤᱫᱽᱨᱟᱹ ᱠᱚ ᱚᱞᱚᱜ ᱯᱟᱲᱦᱟ ᱫᱟᱲᱮ ᱪᱚᱣ ᱠᱟᱜ ᱠᱚᱣᱟ ᱥᱮ ᱚᱲᱟᱜ ᱨᱮ ᱡᱚᱢᱟᱜ ᱧᱩᱣᱟᱜ ᱵᱟᱝ ᱛᱟᱦᱮᱸ ᱠᱟᱱ ᱛᱟᱠᱚ ᱨᱮᱦᱚᱸ ᱚᱱᱟ ᱵᱮᱝᱠ ᱠᱷᱚᱱ ᱯᱚᱭᱥᱟ ᱟ ᱜᱩ ᱠᱟᱛᱮ ᱜᱮ ᱚᱲᱟᱜ ᱨᱮ ᱡᱚᱢᱟᱜ ᱧᱩᱣᱟᱜ ᱠᱚ ᱟ ᱜᱩ ᱠᱟᱫᱟ ᱫᱟᱲᱮᱣ ᱠᱟᱫᱟ